ᱫᱷᱚᱨᱚᱢ ᱱᱚᱣᱟ ᱤᱧᱟᱹᱜ ᱴᱚᱴᱷᱟ ᱨᱮᱫᱚ ᱡᱟᱹᱥᱛᱤ ᱠᱟᱭᱛᱮ ᱥᱟᱸᱜᱷᱟᱨᱟ ᱵᱟᱲᱛᱤᱭᱟ ᱢᱮᱱᱫᱚ ᱱᱚᱣᱟ ᱜᱮ ᱱᱚᱣᱟ ᱞᱟᱹᱜᱤᱫ ᱛᱮ ᱯᱳᱭᱞᱳ ᱛᱮ ᱱᱚᱣᱟᱜᱤᱧ ᱢᱮᱱᱟ ᱡᱮ ᱤᱧᱟᱹᱜ ᱴᱚᱴᱷᱟᱨᱮ ᱫᱷᱚᱨᱚᱢ ᱯᱟᱥᱱᱟᱣ ᱞᱟᱹᱜᱤᱫ ᱛᱮᱫᱚ ᱯᱳᱭᱞᱳ ᱛᱮ ᱱᱚᱝᱠᱟ ᱞᱮᱠᱟᱱ ᱢᱤᱫᱴᱟᱱ ᱴᱷᱟᱶ ᱵᱮᱨᱮᱫ ᱦᱩᱭᱩᱜᱼᱟ ᱡᱟᱦᱟᱸ ᱴᱷᱟᱶ ᱨᱮᱫᱚ ᱜᱤᱫᱽᱨᱟᱹ ᱯᱟᱲᱦᱟᱣ ᱠᱚ ᱜᱤᱫᱽᱨᱟᱼᱯᱤᱫᱽᱨᱟᱹ ᱠᱚ ᱚᱞᱚᱜ ᱯᱟᱲᱦᱟᱣᱟ ᱥᱮ ᱠᱚ ᱥᱮᱪᱮᱫᱚᱜᱼᱟ ᱱᱚᱝᱠᱟ ᱞᱮᱠᱟᱱ ᱴᱷᱟᱶ ᱯᱳᱭᱞᱳ ᱛᱮ ᱵᱮᱨᱮᱫ ᱦᱩᱭᱩᱜᱼᱟ ᱢᱤᱫ ᱠᱟᱛᱷᱟᱛᱮ ᱱᱚᱣᱟ ᱢᱮᱱᱚᱜᱚᱜᱼᱟ ᱱᱤᱛᱚᱜ ᱫᱚ ᱥᱮᱫᱟᱭ ᱦᱟᱯᱲᱟᱢ ᱠᱷᱚᱱ ᱜᱮᱵᱚᱱ ᱧᱮᱞ ᱟᱹᱜᱩ ᱠᱟᱫᱟ ᱜᱩᱨᱩ ᱜᱚᱝᱠᱮᱭᱟᱜ ᱦᱮᱸ ᱟᱥᱮᱠᱟ ᱧᱩᱛᱩᱢᱟᱱ ᱮᱜ ᱪᱟᱸᱜᱟ ᱢᱮᱱᱟᱜᱼᱟ ᱥᱮ ᱮᱜ ᱢᱤᱫᱴᱟᱝ ᱜᱤᱫᱽᱨᱟᱹ ᱠᱚ ᱜᱤᱫᱟᱹᱨ ᱯᱤᱫᱟᱹᱨ ᱠᱚ ᱯᱟᱲᱦᱟᱣ ᱥᱮᱲᱟ ᱦᱚᱪᱚ ᱨᱮᱱᱟᱝ ᱢᱤᱫᱴᱟᱝ ᱴᱷᱟᱶ ᱠᱟᱱᱟ ᱚᱱᱟ ᱟᱥᱮᱠᱟ ᱥᱮ ᱢᱤᱫᱴᱟᱝ ᱚᱱᱟ ᱠᱩᱢᱩᱴ ᱛᱚ ᱦᱚᱜᱼᱚᱭ ᱱᱟ ᱯᱳᱭᱞᱳ ᱛᱮ ᱵᱮᱨᱮᱫ ᱦᱩᱭᱩᱜᱼᱟ ᱱᱚᱣᱟ ᱵᱮᱨᱮᱫ ᱠᱟᱛᱮᱜ ᱜᱮ ᱮᱜ ᱱᱚᱣᱟ ᱴᱚᱴᱷᱟ ᱨᱮᱱ ᱮᱜ ᱡᱚᱛᱚ ᱡᱟ ᱢᱟᱞᱤᱠ ᱟᱱᱟᱜ ᱟᱛᱳ ᱢᱚᱬᱮ ᱦᱚᱲ ᱠᱚ ᱢᱮᱱᱟᱜ ᱠᱚᱣᱟ ᱱᱩᱠᱩ ᱠᱚ ᱡᱚᱛᱚ ᱠᱚᱜᱮ ᱥᱟᱢᱟᱝ ᱥᱚᱫᱚᱨ ᱠᱚᱦᱩᱭᱩᱜᱼᱟ ᱥᱮ ᱥᱟᱶᱛᱮ ᱱᱚᱣᱟ ᱠᱚ ᱞᱟᱹᱭ ᱟᱠᱚ ᱦᱩᱭᱩᱜᱼᱟ ᱮᱱᱦᱚᱸ ᱡᱩᱫᱤ ᱱᱚᱣᱟ ᱠᱚ ᱞᱟᱹᱭ ᱠᱟᱛᱮᱜ ᱵᱟᱝ ᱠᱚ ᱵᱩᱡᱷᱟᱹᱣ ᱛᱟᱵᱚᱱᱟ ᱮᱱᱰᱮᱠᱷᱟᱱ ᱫᱚ ᱠᱤᱪᱷᱩ ᱱᱚᱝᱠᱟ ᱞᱮᱠᱟᱱ ᱡᱟᱦᱟᱸ ᱫᱚ ᱟᱵᱚᱣᱟᱜ ᱫᱷᱚᱨᱚᱢ ᱴᱷᱟᱶ ᱠᱚ ᱢᱮᱱᱟᱜ ᱫᱚ ᱢᱮᱱᱫᱟ ᱱᱤᱛᱚᱜ ᱱᱤᱛᱚᱜ ᱡᱟᱦᱟᱸ ᱠᱚ ᱧᱮᱞᱚᱜ ᱠᱟᱱ ᱫᱚ ᱵᱟᱹᱲᱛᱤ ᱠᱟᱭᱛᱮ ᱱᱚᱛᱮ ᱞᱩᱜᱩᱵᱩᱨᱩ ᱜᱷᱟᱱᱴᱟ ᱵᱟᱲᱮ ᱱᱚᱛᱮ ᱛᱮᱞᱠᱩᱯᱤ ᱵᱟᱹᱨᱱᱤ ᱜᱷᱟᱴ ᱦᱚᱜᱼᱚᱭ ᱱᱟ ᱠᱚ ᱴᱷᱟᱶ ᱠᱚ ᱱᱩᱠᱩ ᱦᱚᱲ ᱠᱚ ᱤᱫᱤ ᱥᱮᱴᱮᱨ ᱠᱚ ᱦᱩᱭᱩᱜ ᱛᱟᱵᱳᱱᱟ ᱛᱚᱵᱮ ᱨᱮᱥᱮ ᱠᱚ ᱵᱩᱡᱟ ᱡᱮ ᱟᱵᱚ ᱦᱚᱸ ᱱᱤᱛᱚᱜ ᱱᱚᱝᱠᱟ ᱞᱮᱠᱟ ᱴᱷᱟᱶ ᱢᱮᱱᱟᱜ ᱛᱟᱵᱳᱱᱟ ᱡᱟᱦᱟᱸ ᱫᱚ ᱱᱤᱛᱚᱜ ᱟᱵᱚᱣᱟᱜ ᱞᱮᱠᱷᱟ ᱜᱚᱴᱟᱣ ᱟᱠᱟᱱᱟ